ᱤᱧ ᱫᱚ ᱥᱚᱨᱠᱟᱨᱤ ᱯᱟᱱᱛᱷᱟ ᱵᱟᱵᱚᱫ ᱛᱮ ᱡᱚᱲᱟᱣ ᱢᱤᱱᱟᱹᱧᱟ ᱡᱮ ᱱᱮᱛᱟᱨ ᱫᱚ ᱱᱚᱜ ᱚᱭ ᱡᱮ ᱥᱚᱱᱤᱨᱵᱷᱚᱨ ᱫᱚᱞ ᱠᱚ ᱥᱚᱨᱠᱟᱨᱮ ᱠᱚᱨᱟᱣ ᱟᱠᱟᱫᱟ ᱛᱳ ᱥᱚᱱᱤᱨᱵᱷᱚᱨ ᱫᱚᱞ ᱠᱷᱚᱡ ᱟᱭᱢᱟ ᱥᱩᱡᱳᱜ ᱥᱤᱵᱤᱫᱷᱟ ᱧᱟᱢᱚᱜᱼᱟ ᱛᱳ ᱚᱱᱟ ᱫᱚᱞ ᱨᱮ ᱟᱞᱮ ᱜᱮᱞ ᱜᱚᱴᱟᱝ ᱠᱟᱛᱮᱫ ᱥᱚᱦᱮᱫ ᱞᱮ ᱛᱟᱸᱦᱮᱱᱟ ᱛᱳ ᱚᱱᱟ ᱚᱱᱟ ᱢᱩᱫᱨᱮ ᱤᱧ ᱫᱚ ᱚᱱᱟ ᱢᱟᱱᱮ ᱠᱳᱥᱟ ᱫᱚᱠᱠᱷᱚ ᱠᱟᱹᱱᱟᱹᱧ ᱟᱨ ᱱᱚᱣᱟ ᱥᱚᱱᱤᱨᱵᱷᱚᱨ ᱫᱚᱞ ᱠᱷᱚᱡ ᱟᱭᱢᱟ ᱥᱩᱡᱳᱜ ᱥᱩᱵᱤᱫᱷᱟ ᱧᱟᱢᱚᱜ ᱠᱷᱟᱛᱤᱨ ᱱᱤᱭᱟᱹ ᱫᱚᱞ ᱜᱚᱴᱷᱚᱱ ᱦᱩᱭ ᱟᱠᱟᱱᱟ ᱛᱳ ᱟᱢ ᱯᱚᱭᱥᱟᱢ ᱡᱚᱢᱟᱭᱟ ᱛᱤᱱᱟᱜ ᱩᱱᱟᱹᱜ ᱟᱢ ᱞᱳᱱ ᱮᱢ ᱧᱟᱢᱟ ᱟᱨ ᱛᱤᱱᱟᱹᱜ ᱞᱳᱱ ᱮᱢ ᱥᱳᱫ ᱫᱟᱲᱮᱭᱟᱜᱼᱟ ᱩᱱᱟᱹᱜ ᱟᱨᱚ ᱞᱳᱱ ᱮᱢ ᱧᱟᱢᱟ ᱱᱤᱭᱟᱹ ᱠᱚ ᱟᱨᱚ ᱚᱱᱮᱠ ᱥᱟᱵᱥᱤᱰᱤᱭᱮᱢ ᱧᱟᱢ ᱫᱟᱲᱮᱭᱟᱜᱼᱟ ᱱᱤᱭᱟᱹ ᱠᱚ ᱞᱟᱹᱜᱤᱫ ᱛᱮ ᱡᱚᱲᱟᱣ ᱢᱤᱱᱟᱹᱧᱟ